ᱢᱚᱬᱮ ᱜᱚᱴᱟᱱ ᱢᱟᱹᱦᱤᱛ ᱫᱚ ᱦᱩᱭᱩᱜ ᱠᱟᱱᱟ ᱮᱠ ᱮᱠ ᱩᱱᱤᱥᱥᱚ ᱟᱴᱛᱟᱞᱤᱥ ᱠᱷᱚᱨᱥᱚᱶᱟ ᱜᱩᱞᱤ ᱠᱟᱱᱰ ᱟᱨ ᱪᱷᱚ ᱵᱷᱮᱵᱽᱨᱩᱣᱟᱨᱤ ᱩᱱᱤᱥᱥᱚ ᱯᱚᱪᱟᱥ ᱫᱚ ᱜᱩᱰᱩᱨᱤᱟᱭᱟᱹ ᱜᱚᱞᱤ ᱠᱟᱱᱰ ᱟᱨ ᱯᱚᱸᱫᱽᱨᱚ ᱱᱚᱵᱷᱮᱢᱵᱚᱨ ᱫᱚ ᱵᱤᱨᱥᱟ ᱡᱚᱭᱚᱱᱛᱤ ᱛᱤᱥ ᱡᱩᱱ ᱫᱚ ᱥᱤᱫᱷᱩ ᱠᱟᱹᱱᱦᱩ ᱦᱩᱞ ᱮᱜᱟᱨᱚ ᱯᱷᱮᱵᱽᱨᱟᱨᱤ ᱫᱚ ᱵᱟᱵᱟ ᱛᱤᱞᱠᱟᱹ ᱢᱟᱹᱡᱷᱤᱭᱟᱜ ᱡᱟᱱᱟᱢ ᱫᱤᱱ ᱛᱟᱭ ᱟᱨ ᱮᱠ ᱮᱠ ᱩᱱᱤᱥᱥᱤ ᱟᱴᱛᱟᱞᱤᱥ ᱫᱚ ᱠᱷᱚᱨᱥᱚᱶᱟ ᱨᱮ ᱜᱩᱞᱤ ᱠᱟᱱᱰ ᱦᱩᱭ ᱞᱮᱱᱟ ᱱᱚᱣᱟ ᱜᱩᱞᱤ ᱠᱟᱱᱰ ᱨᱮ ᱟᱹᱰᱤ ᱜᱟᱱ ᱦᱚᱲ ᱜᱮ ᱥᱟᱭ ᱜᱮ ᱥᱟᱭ ᱦᱚᱲ ᱠᱚ ᱵᱚᱸᱜᱟ ᱛᱟᱞᱟᱭᱱᱟ ᱚᱱᱠᱟᱱ ᱠᱚᱦᱚᱸᱠᱚ ᱵᱚᱸᱜᱟ ᱛᱟᱞᱟᱭᱱᱟ ᱡᱟᱦᱟᱸᱭᱟᱜ ᱠᱚᱲᱟᱢ ᱠᱚᱞᱮ ᱨᱮ ᱜᱤᱫᱽᱨᱟᱹ ᱵᱟᱞᱚᱠ ᱠᱚ ᱦᱚᱵᱚᱨ ᱜᱮᱠᱚ ᱛᱟᱦᱮᱸ ᱠᱟᱱᱟ ᱟᱨ ᱩᱱᱠᱩ ᱪᱮᱛᱟᱱ ᱨᱮᱦᱚᱸ ᱥᱮᱸᱜᱮᱞ ᱴᱩᱴᱤ ᱠᱚ ᱟᱲᱟᱜ ᱠᱮᱫᱼᱟ ᱟᱨ ᱚᱸᱰᱮ ᱢᱟᱭᱟᱝ ᱜᱮ ᱜᱟᱰᱟ ᱞᱮᱠᱟ ᱞᱤᱸᱜᱤᱭᱮᱱᱟ ᱜᱟᱰᱟ ᱫᱟᱜ ᱞᱮᱠᱟ ᱞᱤᱸᱜᱤᱭᱮᱱᱟ ᱟᱹᱰᱤ ᱜᱟᱱ ᱦᱚᱲ ᱚᱸᱰᱮ ᱠᱚ ᱵᱚᱸᱜᱟ ᱛᱟᱞᱟᱭᱮᱱᱟ ᱟᱨ ᱜᱩᱲᱩᱨᱤᱭᱟᱹ ᱜᱩᱞᱤ ᱠᱟᱱᱰ ᱨᱮᱦᱚᱸ ᱚᱱᱠᱟᱜᱮ ᱚᱱᱟ ᱫᱚ ᱪᱷᱚ ᱯᱷᱮᱵᱽᱨᱩᱣᱟᱨᱤ ᱩᱱᱚᱯᱚᱪᱟᱥ ᱨᱮ ᱦᱩᱭᱱᱟ ᱚᱸᱰᱮ ᱦᱚᱸ ᱢᱤᱫ ᱢᱤᱫᱩᱱ ᱛᱟᱦᱮᱸ ᱠᱟᱱᱟ ᱚᱱᱟ ᱢᱤᱫᱩᱱ ᱨᱮᱦᱚᱸ ᱟᱹᱰᱤ ᱜᱟᱱ ᱦᱚᱲ ᱠᱚ ᱵᱚᱸᱜᱟ ᱛᱟᱞᱟᱭᱮᱱᱟ ᱯᱚᱸᱫᱽᱨᱚ ᱱᱚᱵᱷᱮᱢᱵᱚᱨ ᱫᱚ ᱵᱤᱨᱥᱟᱹ ᱡᱚᱭᱚᱛᱤ ᱵᱚᱱ ᱢᱮᱛᱟᱜ ᱠᱟᱱᱟ ᱵᱤᱨᱥᱟᱹ ᱟᱵᱚ ᱫᱤᱥᱚᱢ ᱞᱟᱹᱜᱤᱫ ᱟᱹᱰᱤ ᱜᱟᱱ ᱱᱟᱯᱟᱭ ᱱᱟᱯᱟᱭ ᱠᱟᱹᱢᱤ ᱠᱟᱹᱢᱤᱭ ᱠᱚᱨᱟᱣ ᱦᱚᱴᱚ ᱠᱟᱫᱟᱭ ᱟᱨ ᱟᱹᱰᱤ ᱢᱟᱨᱟᱝ ᱡᱳᱜᱽᱫᱷᱱᱟᱭ ᱛᱟᱦᱮᱸ ᱠᱟᱱᱟ ᱛᱤᱥ ᱡᱩᱱ ᱫᱚ ᱦᱩᱞ ᱫᱤᱵᱚᱥ ᱢᱮᱱᱛᱮ ᱵᱚᱱ ᱢᱮᱛᱟᱜ ᱠᱟᱱᱟ ᱟᱵᱚ ᱥᱟᱱᱛᱟᱲ ᱥᱚᱢᱟᱡᱽ ᱨᱮᱱᱤᱡ ᱢᱤᱫ ᱦᱩᱞᱜᱟᱹᱨᱤᱭᱟᱹ ᱢᱟᱹᱡᱷᱤ ᱵᱟᱵᱟ ᱛᱤᱞᱠᱟᱹ ᱢᱟᱹᱡᱷᱤ ᱛᱤᱥ ᱡᱩᱱ ᱦᱩᱞᱮ ᱮᱦᱚᱵ ᱞᱮᱫᱼᱟ ᱟᱨ ᱟᱵᱚᱣᱟᱜ ᱫᱤᱥᱚᱢᱮ ᱨᱚᱯᱷᱟ ᱟᱠᱟᱜᱼᱟ ᱟᱨ ᱛᱤᱥ ᱡᱩᱱ ᱫᱚ ᱦᱩᱞ ᱫᱤᱵᱚᱥ ᱥᱤᱫᱩ ᱠᱟᱹᱱᱦᱩ ᱛᱟᱹᱠᱤᱱ ᱦᱩᱞ ᱠᱤᱱ ᱮᱦᱚᱵ ᱞᱮᱫᱼᱟ ᱟᱹᱰᱤ ᱥᱚᱠᱛᱚ ᱠᱤᱱ ᱞᱟᱹᱲᱦᱟᱹᱭ ᱞᱮᱱᱟ ᱱᱚᱣᱟ ᱠᱷᱟᱡᱽᱱᱟ ᱵᱟᱵᱚᱫ ᱛᱮ ᱡᱤᱣᱤ ᱦᱚᱸ ᱡᱤᱣᱤ ᱠᱤᱱ ᱟᱞᱟᱭ ᱩᱛᱟᱹᱨ ᱞᱮᱫᱼᱟ ᱟᱨ ᱮᱜᱟᱨᱚ ᱯᱷᱮᱵᱽᱨᱩᱣᱟᱨᱤ ᱫᱚ ᱵᱟᱵᱟ ᱛᱤᱞᱠᱟᱹ ᱢᱟᱹᱡᱷᱤᱭᱟᱜ ᱢᱟᱦᱟ ᱠᱟᱱᱟ ᱵᱟᱵᱟ ᱛᱤᱞᱠᱟᱹ ᱢᱟᱹᱡᱷᱤ ᱟᱵᱚ ᱠᱷᱮᱨᱣᱟᱲ ᱦᱚᱯᱚᱱ ᱠᱚ ᱞᱟᱹᱜᱤᱫ ᱟᱹᱰᱤ ᱥᱚᱠᱛᱚᱭ ᱞᱟᱹᱲᱦᱟᱹᱭ ᱞᱮᱱᱟ ᱛᱤᱱᱟᱹᱝ ᱜᱟᱱ ᱤᱝᱨᱮᱡᱽ ᱥᱟᱦᱮᱵᱽ ᱠᱚ ᱫᱚᱭ ᱛᱩᱧ ᱜᱚᱡ ᱞᱮᱫ ᱠᱚᱣᱟ ᱟᱨ ᱩᱛᱤ ᱥᱩᱛᱤᱭ ᱞᱟᱹᱲᱦᱟᱹᱭ ᱞᱮᱱᱟ